ᱦᱮᱸ ᱤᱧ ᱤᱧᱟᱹᱜ ᱦᱚᱲᱢᱚ ᱱᱟᱯᱟᱭ ᱫᱚᱦᱚ ᱞᱟᱹᱜᱤᱫ ᱟᱹᱰᱤ ᱥᱮᱛᱟᱜ ᱤᱧ ᱫᱟᱹᱲᱟᱜ ᱠᱟᱱᱟ ᱵᱚᱞᱤᱧ ᱠᱷᱮᱞ ᱟᱠᱟᱫᱟ ᱟᱨ ᱱᱚᱣᱟ ᱠᱚ ᱡᱚᱠᱷᱚᱱᱤᱧ ᱠᱷᱮᱞ ᱚᱠᱛᱚ ᱱᱟᱯᱟᱭᱜᱮ ᱦᱚᱲᱢᱚ ᱠᱚᱧ ᱟᱴᱠᱟᱨᱮᱫ ᱛᱟᱦᱮᱸ ᱠᱟᱱᱟ ᱚᱱᱟᱛᱮ ᱤᱧ ᱱᱚᱣᱟᱜᱮᱧ ᱵᱷᱟᱹᱵᱤᱭᱟ ᱡᱮ ᱱᱚᱣᱟ ᱠᱷᱮᱞᱳᱰ ᱠᱚᱦᱚᱸ ᱱᱟᱯᱟᱭ ᱡᱤᱱᱤᱥ ᱠᱟᱱ ᱜᱮᱭᱟ ᱦᱚᱲᱢᱚ ᱱᱤᱯᱷᱩᱴᱮ ᱫᱚᱦᱚᱭᱟ ᱦᱚᱲᱢᱚ ᱨᱳᱜᱽ ᱟᱡᱟᱨ ᱠᱷᱚᱱ ᱥᱟᱦᱟᱨᱮ ᱫᱚᱦᱚᱭᱟᱭ ᱟᱨ ᱦᱚᱲᱢᱚ ᱦᱚ ᱱᱤᱯᱷᱩᱴ ᱜᱮ ᱛᱟᱦᱮᱱᱟ ᱫᱟᱲᱮ ᱦᱚᱸ ᱥᱟᱨᱥᱟᱜᱼᱟ ᱵᱩᱨᱫᱷᱤ ᱜᱮᱭᱟᱱ ᱦᱚᱸ ᱥᱟᱨᱥᱟᱜᱼᱟ ᱚᱱᱟᱛᱮ ᱤᱧ ᱱᱚᱣᱟ ᱡᱳᱜᱽ ᱵᱮᱭᱟᱢ ᱦᱚᱸᱧ ᱠᱩᱥᱤᱭᱟᱜᱭᱟ ᱜᱮᱭᱟ ᱫᱚ